ᱱᱟᱯᱟᱭ ᱡᱚᱢ ᱧᱩ ᱦᱚᱲᱢᱚ ᱞᱟᱹᱜᱤᱫ ᱫᱚ ᱨᱟᱱ ᱵᱟᱨᱟᱵᱟᱨᱤ ᱟᱢ ᱱᱟᱯᱟᱭᱮᱢ ᱡᱚᱢ ᱧᱩᱭᱟ ᱦᱚᱲᱢᱚ ᱦᱚᱸ ᱵᱮᱥ ᱛᱟᱦᱮᱱᱟ ᱡᱟᱦᱟᱸ ᱞᱮᱠᱟ ᱵᱟᱲᱜᱮ ᱨᱮ ᱪᱟᱥ ᱟᱠᱟᱱ ᱥᱟᱠ ᱥᱚᱵᱽᱡᱤ ᱦᱚᱲᱢᱚ ᱞᱟᱹᱜᱤᱫ ᱟᱹᱰᱤ ᱵᱮᱥᱟ ᱟᱨ ᱡᱤᱞ ᱦᱟᱹᱠᱩ ᱦᱚᱸ ᱦᱚᱲᱢᱚ ᱞᱟᱹᱜᱤᱫ ᱫᱚ ᱡᱷᱚᱛᱚ ᱫᱤᱱ ᱵᱮᱵᱷᱟᱨ ᱫᱚ ᱵᱟᱭ ᱵᱮᱥᱟ